ᱦᱮᱞᱳ ᱟᱯᱮ ᱥᱮᱫ ᱫᱚ ᱪᱟᱥᱼᱵᱟᱥ ᱠᱚᱫᱚ ᱪᱮᱫ ᱞᱮᱠᱟ ᱤᱧᱫᱚ ᱵᱮᱝᱜᱚᱞ ᱠᱷᱚᱱ ᱦᱳᱭ ᱤᱧᱫᱚ ᱵᱮᱝᱜᱚᱞ ᱠᱷᱚᱱ ᱤᱧ ᱞᱟᱹᱭ ᱮᱫᱟ ᱟᱫᱚ ᱠᱷᱟᱲᱠᱷᱚᱱᱰ ᱫᱤᱥᱚᱢ ᱨᱮᱫᱚ ᱪᱮᱫ ᱞᱮᱠᱟ ᱪᱟᱥᱼᱵᱟᱥ ᱠᱚ ᱥᱚᱵᱽᱡᱤ ᱠᱚ ᱦᱩᱲᱩ ᱠᱚ ᱪᱮᱫ ᱠᱚᱯᱮ ᱪᱟᱥᱼᱟ ᱚ ᱦᱳᱭ ᱟᱨ ᱟᱞᱮ ᱢᱟ ᱠᱟᱹᱢᱤ ᱦᱚᱲ ᱠᱟᱱᱟᱞᱮ ᱚᱱᱟᱜᱮ ᱵᱟᱰᱟᱭ ᱥᱟᱱᱟᱧ ᱠᱟᱱᱟ ᱪᱮᱫ ᱠᱚᱯᱮ ᱪᱟᱥᱼᱟ ᱟᱨ ᱩᱛᱩ ᱠᱚ ᱦᱳᱭ ᱟᱵᱚ ᱢᱟ ᱵᱟᱢ ᱪᱟᱥ ᱞᱮᱠᱷᱟᱱ ᱢᱟ ᱡᱟᱦᱟᱸᱜᱮ ᱩᱲᱤᱥᱥᱟ ᱦᱩᱭᱮᱱ ᱵᱮᱝᱜᱚᱞ ᱥᱮ ᱡᱷᱟᱲᱠᱷᱚᱱᱰ ᱡᱟᱦᱟᱸᱜᱮ ᱟᱵᱚ ᱥᱟᱱᱛᱟᱲ ᱫᱚ ᱪᱟᱥ ᱞᱮ ᱮᱱᱟᱝ ᱜᱮᱢ ᱩᱛᱩ ᱠᱚᱦᱚᱸᱢ ᱦᱩᱭᱩᱜᱼᱟ ᱥᱮ ᱡᱷᱟᱲᱠᱷᱚᱱᱰ ᱫᱤᱥᱚᱢ ᱨᱮ ᱪᱮᱫ ᱞᱮᱠᱟ ᱟᱞᱮ ᱵᱮᱝᱜᱚᱞ ᱫᱤᱥᱚᱢ ᱨᱮᱢᱟ ᱯᱮᱸᱭᱟᱡᱽ ᱠᱚ ᱵᱷᱟᱹᱜᱤ ᱜᱮᱞᱮ ᱪᱟᱥᱼᱟ ᱠᱷᱚᱛ ᱠᱚᱫᱚ ᱪᱮᱫ ᱞᱮᱠᱟᱯᱮ ᱮᱢᱼᱟ ᱦᱳᱭ ᱠᱷᱚᱛ ᱠᱚᱫᱚ ᱪᱮᱫ ᱞᱮᱠᱟᱯᱮ ᱮᱢᱼᱟ ᱦᱳᱭ ᱟᱫᱚ ᱫᱚᱠᱟᱱ ᱨᱮᱭᱟᱜ ᱠᱷᱚᱛ ᱜᱮᱯᱮ ᱮᱢᱼᱟ ᱥᱮ ᱱᱚᱝᱠᱟ ᱠᱤᱨᱤᱧ ᱟᱹᱜᱩ ᱤᱭᱟᱹ ᱢᱟᱱᱮ ᱥᱮ ᱢᱟᱸᱫᱮ ᱨᱮᱭᱟᱜ ᱠᱚ ᱚ ᱦᱚᱸ ᱢᱟᱫᱮ ᱨᱮᱭᱟᱜ ᱦᱚᱸᱯᱮ ᱮᱢ ᱜᱮᱭᱟ ᱚ ᱦᱳ ᱟᱞᱮ ᱫᱚ ᱯᱮᱸᱭᱟᱡᱽ ᱠᱚᱞᱮ ᱨᱚᱦᱚᱭᱟᱥᱮ ᱟᱞᱮ ᱫᱚ ᱥᱩᱠᱨᱤ ᱥᱩᱠᱨᱤ ᱜᱩᱰᱩ ᱠᱚᱛᱮ ᱥᱩᱠᱨᱤ ᱤᱡ ᱠᱚᱛᱮ ᱞᱮ ᱤᱭᱟᱹ ᱠᱷᱚᱛ ᱟᱜᱼᱟ ᱥᱮ ᱫᱚᱢᱮ ᱥᱚᱠᱛᱚ ᱫᱟᱼᱟ ᱦᱳᱭ ᱚᱱᱟᱫᱚ ᱟᱹᱰᱤ ᱠᱷᱚᱛ ᱟᱥᱮ ᱦᱮᱸ ᱦᱳᱭ ᱮᱱᱠᱷᱟᱱ ᱚᱱᱟᱜᱮ ᱵᱟᱲᱟᱭ ᱥᱟᱱᱟᱧ ᱠᱟᱱᱟ ᱢᱮᱱᱮᱫ ᱟᱹᱧ ᱤᱭᱟᱹ ᱦᱟᱯᱮ ᱥᱮ ᱡᱷᱟᱲᱠᱷᱚᱱᱰ ᱥᱮᱫ ᱪᱮᱫ ᱞᱮᱠᱟ ᱠᱚ ᱪᱟᱥᱼᱟ ᱪᱟᱥᱼᱵᱟᱥ ᱵᱟᱨᱮ ᱛᱮ ᱠᱟᱹᱴᱤᱡ ᱟᱯᱱᱟᱨ ᱦᱚᱸ ᱤᱱᱟᱹᱜ ᱮᱢ ᱠᱩᱞᱤ ᱠᱩᱯᱩᱞᱤ ᱢᱟ ᱞᱟᱹᱠᱛᱤ ᱠᱟᱱ ᱜᱮᱭᱟ ᱥᱮ ᱟᱯᱮ ᱦᱚᱸ ᱦᱤᱡᱩᱜ ᱯᱮ ᱟᱞᱮ ᱥᱮᱫ ᱪᱟᱥ ᱠᱚ ᱧᱮᱞ ᱤᱫᱤ ᱯᱮ ᱟᱞᱮ ᱥᱮᱫ ᱦᱳᱭ ᱟᱞᱮ ᱦᱚᱸᱞᱮ ᱥᱮᱱᱚᱜᱼᱟ ᱚ ᱟᱞᱮᱫᱚ ᱵᱟᱨ ᱫᱷᱟᱣ ᱚ ᱟᱞᱮ ᱫᱚ ᱵᱟᱨ ᱫᱷᱟᱣ ᱞᱮ ᱪᱟᱥᱼᱟ ᱦᱮᱸ ᱦᱳᱭ ᱟᱪᱪᱷᱟ ᱟᱨ ᱪᱟᱥᱼᱵᱟᱥ ᱠᱚᱨᱮ ᱡᱟᱦᱟᱱᱟᱜ ᱦᱟᱹᱱ ᱞᱟᱵᱷ ᱠᱚ ᱢᱟ ᱵᱟᱨᱮᱛᱮ ᱠᱟᱹᱴᱤᱡ ᱞᱟᱹᱭ ᱧᱚᱜ ᱟᱹᱞᱤᱧ ᱵᱮᱱ ᱡᱟᱦᱟᱸ ᱞᱮᱠᱟ ᱪᱟᱥ ᱠᱟᱜᱼᱟ ᱵᱤᱱ ᱟᱠᱷᱨᱤᱧ ᱟᱵᱤᱱ ᱥᱮ ᱛᱟᱨᱟ ᱫᱚᱯᱮ ᱡᱚᱢᱼᱟ ᱥᱮ ᱡᱮᱛᱮ ᱯᱮ ᱟᱠᱷᱨᱤᱧᱟ ᱦᱮᱸ ᱦᱮᱸ ᱛᱟᱨᱟ ᱦᱳᱭ ᱪᱟᱥ ᱠᱟᱜ ᱫᱚᱢ ᱛᱟᱨᱟ ᱫᱚᱢ ᱟᱠᱷᱨᱤᱧ ᱜᱮᱭᱟ ᱛᱤᱥ ᱟᱞᱮ ᱞᱮ ᱪᱟᱞᱟᱜ ᱥᱚᱢᱚᱭ ᱠᱚ ᱠᱨᱤᱥᱚᱠ ᱫᱚ ᱮᱢ ᱧᱚᱜ ᱟᱞᱮ ᱯᱮ ᱦᱳᱭ ᱟᱪᱪᱷᱟ ᱛᱚᱵᱮ ᱴᱷᱤᱠ ᱜᱮᱭᱟ ᱤᱱᱠᱟᱹ ᱫᱷᱟᱨᱟ ᱜᱮᱞᱟᱝ ᱜᱟᱞᱢᱟᱨᱟᱣᱟ